ᱦᱮᱸ ᱟᱹᱞᱤᱧ ᱠᱟᱹᱡ ᱪᱟᱥ ᱵᱟᱥ ᱤᱫᱤ ᱠᱟᱛᱮᱫ ᱞᱤᱧ ᱠᱩᱠᱞᱤ ᱞᱤᱧ ᱫᱚᱦᱚᱭ ᱞᱟᱹᱜᱤᱫᱟ ᱞᱟᱹᱭ ᱮᱫᱟ ᱞᱤᱧ ᱞᱟᱹᱭᱮᱫᱟ ᱞᱤᱧ ᱦᱩᱲᱳ ᱠᱚᱫᱚ ᱚᱠᱟ ᱥᱤᱡᱮᱱ ᱨᱮ ᱪᱟᱥ ᱦᱳᱭᱳᱜᱼᱟ ᱪᱮᱫ ᱪᱮᱫ ᱠᱚ ᱞᱟᱜᱟᱜᱼᱟ

ᱛᱟᱦᱚᱞᱮ ᱠᱚᱸᱰᱦᱟ ᱠᱚ ᱮᱢᱟᱱ ᱠᱚ ᱚᱱᱟ ᱠᱚᱫᱚ ᱪᱟᱥ ᱟᱠᱟᱫᱟ ᱯᱮᱥᱮ ᱵᱟᱝ ᱪᱟᱥ ᱦᱩᱭ ᱟᱠᱟᱱᱟ ᱥᱮ ᱵᱟᱝ

ᱞᱟᱹᱭᱮᱫᱟᱞᱤᱧ ᱛᱟᱦᱚᱞᱮ ᱟᱹᱞᱩ ᱫᱚ ᱚᱠᱟ ᱥᱤᱡᱤᱱ ᱪᱟᱥ ᱦᱩᱭᱩᱜᱼᱟ

ᱚᱱᱟᱜᱮ ᱵᱟ ᱟᱫᱚ ᱵᱟᱝ